ᱢᱤᱫᱴᱮᱱ ᱜᱷᱚᱴᱚᱱᱟᱧ ᱞᱟᱹᱭ ᱟᱸᱡᱚᱢ ᱟᱵᱚᱱ ᱠᱟᱱᱟ ᱥᱩᱨᱫᱤᱱ ᱢᱟᱪᱷᱟᱜᱮ ᱢᱤᱫᱴᱟᱱ ᱨᱮᱞ ᱟᱹᱰᱤ ᱢᱟᱨᱟᱝ ᱨᱮᱞ ᱫᱩᱨᱜᱷᱚᱴᱚᱱᱟ ᱦᱩᱭ ᱮᱱᱟ ᱱᱚᱶᱟ ᱩᱲᱤᱥᱥᱟᱨᱮ ᱵᱟᱞᱮᱥᱥᱚᱨ ᱨᱮ ᱟᱫᱚ ᱱᱚᱶᱟ ᱫᱩᱨᱜᱷᱚᱴᱚᱱᱟ ᱫᱚ ᱵᱚᱞᱮ ᱱᱩᱱᱟᱹᱜ ᱦᱚᱲ ᱠᱚ ᱵᱟᱹᱲᱤᱡ ᱮᱱᱟ ᱱᱚᱝᱠᱟ ᱨᱮᱸᱜᱮᱪ ᱚᱨᱮᱪ ᱦᱚᱲ ᱵᱩᱜᱤᱛᱮ ᱚᱠᱚᱭ ᱫᱚ ᱠᱟᱹᱢᱤ ᱠᱚ ᱪᱟᱞᱟᱜ ᱠᱟᱱ ᱛᱟᱦᱮᱸᱫᱼᱟ ᱚᱠᱚᱭ ᱫᱚ ᱠᱟᱹᱢᱤ ᱠᱷᱚᱱ ᱠᱚ ᱨᱩᱣᱟᱹᱲᱚᱜ ᱠᱟᱱ ᱛᱟᱦᱮᱸᱫᱼᱟ ᱚᱱᱠᱟᱱ ᱚᱱᱠᱟᱱ ᱦᱚᱲᱦᱚᱸ ᱤᱱᱟᱹ ᱪᱷᱟᱲᱟ ᱟᱨᱚ ᱡᱟᱦᱟᱸᱭ ᱠᱚᱫᱚ ᱫᱤᱥᱚᱢ ᱫᱟᱬᱟᱱ ᱚᱠᱚᱭ ᱫᱚ ᱪᱤᱠᱤᱛᱥᱟ ᱠᱚ ᱪᱟᱞᱟᱜ ᱠᱟᱱ ᱛᱟᱦᱮᱫᱼᱟ ᱦᱮᱸ ᱱᱚᱝᱠᱟᱱ ᱱᱚᱝᱠᱟᱱ ᱫᱩᱨᱜᱷᱚᱴᱚᱱᱟ ᱦᱩᱭ ᱮᱱᱟ ᱡᱮ ᱱᱚᱶᱟ ᱫᱚ ᱢᱟᱱᱮ ᱢᱟᱱᱮ ᱵᱟᱝ ᱚᱲᱟᱜᱨᱮ ᱴᱤᱵᱷᱤ ᱠᱚᱨᱮᱫ ᱧᱮᱞ ᱠᱟᱛᱮᱫ ᱦᱚᱸ ᱟᱞᱮ ᱠᱚᱦᱚᱸ ᱢᱚᱸᱡᱽ ᱫᱚ ᱵᱟᱞᱮ ᱟᱹᱭᱠᱟᱹᱣ ᱮᱫ ᱠᱟᱱ ᱛᱟᱦᱮᱸᱫ ᱢᱚᱱᱮ ᱦᱩᱭᱩᱜ ᱠᱟᱱ ᱛᱟᱦᱮᱸᱫ ᱛᱚᱠᱷᱚᱱ ᱜᱳᱴᱟᱜᱮ ᱠᱷᱚᱵᱚᱨ ᱟᱯᱱᱟᱨ ᱦᱚᱸ ᱜᱚᱴᱟᱜᱮ ᱦᱟᱛᱟᱣ ᱚᱠᱚᱭ ᱠᱚ ᱱᱚᱶᱟ ᱦᱤᱞᱳᱜ ᱟᱵᱚ ᱨᱮᱱ ᱡᱟᱦᱟᱸ ᱥᱮᱫ ᱠᱚ ᱪᱟᱞᱟᱣ ᱞᱮᱱᱟ ᱥᱮ ᱪᱮᱫ ᱱᱚᱶᱟ ᱱᱚᱝᱠᱟ ᱦᱚᱸ ᱠᱷᱚᱵᱚᱨ ᱟᱸᱡᱚᱢ ᱟᱠᱟᱱᱟ ᱯᱮᱲᱟ ᱯᱮᱲᱟ ᱠᱚᱜᱮ ᱠᱚ ᱢᱤᱫᱵᱟᱨ ᱦᱟᱱᱛᱮ ᱱᱟᱛᱮ ᱜᱚᱡ ᱠᱷᱚᱵᱚᱨ ᱟᱸᱡᱚᱢ ᱦᱤᱡᱩᱜ ᱠᱟᱱᱟ ᱡᱮ ᱱᱚᱝᱠᱟᱱ ᱫᱩᱨᱜᱷᱚᱴᱚᱱᱟᱨᱮ ᱧᱩᱨᱦᱟᱹᱭᱱᱟ ᱛᱟᱨᱯᱚᱨ ᱪᱤᱠᱤᱛᱥᱟ ᱪᱤᱠᱤᱛᱥᱟᱛᱮ ᱠᱤᱪᱷᱩ ᱠᱤᱪᱷᱩ ᱫᱚ ᱮᱢᱚᱱ ᱦᱩᱭᱩᱜ ᱠᱟᱱᱟ ᱡᱮ ᱵᱮᱥ ᱵᱟᱲᱟᱭᱮᱱ ᱜᱮᱭᱟ ᱠᱚ ᱠᱤᱱᱛᱩ ᱛᱟᱨ ᱢᱚᱫᱽᱫᱷᱮ ᱨᱮᱦᱚᱸ ᱮᱛᱚ ᱦᱚᱲ ᱠᱚ ᱜᱚᱡ ᱮᱱᱟ ᱢᱟᱱᱮ ᱵᱟᱢ ᱪᱤᱱᱛᱟ ᱫᱟᱲᱮᱭᱟᱜᱼᱟ ᱩᱱᱟᱹᱜ ᱦᱚᱲ ᱮᱠᱮᱵᱟᱨᱮ ᱱᱚᱶᱟ ᱧᱤᱫᱟᱹ ᱩᱱᱥᱚᱢᱚᱭ ᱩᱱᱠᱩ ᱵᱟᱧᱪᱟᱣ ᱠᱚ ᱞᱟᱹᱜᱤᱫ ᱚᱠᱚᱭᱮ ᱦᱤᱡᱩᱜ ᱠᱟᱱᱟ ᱩᱱ ᱡᱚᱠᱷᱚᱱ ᱚᱱᱟ ᱫᱚ ᱢᱟᱱᱮ ᱵᱷᱟᱵᱽᱱᱟᱜᱮ ᱵᱟᱝ ᱤᱭᱟᱹᱜ ᱠᱟᱱᱟ ᱡᱮ ᱪᱤᱠᱟᱹ ᱦᱚᱲ ᱛᱟᱨ ᱢᱚᱫᱽᱫᱷᱮ ᱦᱚᱸ ᱦᱚᱲ ᱠᱤᱪᱷᱩ ᱦᱚᱲ ᱠᱚ ᱵᱟᱧᱪᱟᱣ ᱟᱠᱟᱱᱟ ᱩᱱᱠᱩᱣᱟᱜ ᱟᱠᱚᱣᱟᱜ ᱢᱟᱱᱮ ᱵᱷᱟᱜᱽᱜᱚ ᱵᱷᱟᱹᱜᱤ ᱠᱷᱟᱹᱛᱤᱨᱛᱮ ᱦᱳᱠ ᱡᱟᱭᱦᱳᱠ ᱛᱚ ᱱᱚᱶᱟ ᱢᱤᱫᱴᱮᱱ ᱱᱩᱱᱟᱹᱜ ᱢᱟᱨᱟᱝ ᱨᱮᱞ ᱫᱩᱨᱜᱷᱚᱴᱚᱱᱟ ᱱᱚᱶᱟ ᱚᱠᱚᱭᱟᱜ ᱚᱠᱚᱭᱟᱜ ᱫᱳᱥᱛᱮ ᱥᱮ ᱚᱠᱚᱭᱟᱜ ᱴᱷᱤᱠ ᱴᱷᱟᱠ ᱚᱠᱚᱭ ᱵᱟᱭ ᱠᱟᱹᱢᱤ ᱞᱮᱫᱛᱮ ᱦᱩᱭ ᱮᱱᱟ ᱱᱚᱝᱠᱟ ᱱᱚᱶᱟ ᱫᱚ ᱦᱩᱭᱩᱜ ᱨᱮᱭᱟᱜ ᱫᱚ ᱵᱟᱝ ᱛᱟᱦᱮᱸ ᱠᱟᱱᱟ ᱛᱚᱵᱮ ᱦᱩᱭ ᱮᱱᱟ ᱟᱨ ᱛᱚ ᱠᱤᱪᱷᱩ ᱠᱚᱨᱟᱨ ᱵᱟᱹᱱᱩᱜᱼᱟ ᱚᱱᱟ ᱤᱭᱟᱹᱛᱮᱧ ᱢᱮᱱ ᱮᱫᱟ ᱱᱚᱶ ᱟ ᱫᱩᱨᱜᱷᱚᱴᱚᱱᱟ ᱛᱮ ᱱᱩᱱᱟᱹᱜ ᱦᱚᱲᱟᱜ ᱵᱟᱹᱲᱤᱡ ᱦᱩᱭ ᱵᱟᱲᱟᱭᱮᱱᱟ ᱱᱤᱛᱚᱜ ᱡᱟᱦᱟᱸᱥᱮᱫ ᱪᱟᱞᱟᱜ ᱦᱚᱸ ᱵᱚᱛᱚᱨᱜᱮ ᱵᱩᱡᱷᱟᱹᱜ ᱠᱟᱱᱟ ᱮᱵᱟᱨ ᱥᱚᱨᱠᱟᱨ ᱯᱟᱦᱴᱟ ᱠᱷᱚᱱ ᱦᱚᱸ ᱫᱩᱨᱜᱷᱚᱴᱚᱱᱟ ᱠᱷᱟᱹᱛᱤᱨᱛᱮ ᱟᱭᱢᱟ ᱦᱚᱲᱜᱮ ᱱᱚᱝᱠᱟ ᱴᱟᱠᱟ ᱯᱚᱭᱥᱟ ᱠᱚ ᱮᱢᱟᱫ ᱠᱚᱜᱮᱭᱟ ᱴᱷᱤᱠ ᱛᱚᱵᱮ ᱴᱟᱠᱟ ᱯᱚᱭᱥᱟ ᱫᱤᱭᱮ ᱫᱚ ᱦᱚᱲᱟᱜ ᱡᱤᱣᱤ ᱫᱚ ᱵᱟᱝ ᱨᱩᱣᱟᱹᱲᱚᱜᱼᱟ ᱛᱚ ᱛᱚᱵᱮ ᱱᱚᱶᱟ ᱥᱚᱛᱚᱨᱠᱚ ᱦᱩᱭᱩᱜ ᱫᱚᱨᱠᱟᱨ ᱱᱚᱶᱟ ᱡᱟᱛᱮ ᱟᱨᱚ ᱵᱷᱟᱹᱜᱤ ᱢᱟᱪᱷᱟᱛᱮ ᱨᱮᱞ ᱯᱚᱨᱤᱪᱟᱞᱚᱱᱟ ᱠᱟᱛᱮᱫ ᱟᱵᱚ ᱦᱚᱲᱠᱚ ᱵᱟᱧᱪᱟᱣ ᱫᱚᱦᱚ ᱫᱟᱲᱮᱭᱟᱵᱚᱱ ᱱᱚᱶᱟᱜᱮ ᱟᱥᱚᱜᱼᱟ ᱮᱴᱟ ᱵᱚᱱᱫᱚ ᱠᱚᱨᱵᱚ ᱱᱟ